ᱤᱧ ᱢᱤᱫᱴᱮᱱᱟ ᱡᱟᱭᱜᱟ ᱫᱟᱬᱟᱱᱤᱧ ᱪᱟᱞᱟᱣ ᱞᱮᱱᱟ ᱚᱸᱰᱮ ᱫᱚ ᱮᱠᱮᱱ ᱮᱴᱟᱜ ᱵᱷᱟᱥᱟ ᱛᱮᱠᱚ ᱨᱚᱲᱟ ᱚᱠᱟ ᱫᱚ ᱤᱧ ᱵᱟᱹᱧ ᱵᱟᱰᱟᱭᱟ ᱚᱸᱰᱮ ᱪᱟᱞᱟᱣ ᱠᱟᱛᱮᱫ ᱡᱮ ᱩᱱᱠᱩ ᱚᱱᱟ ᱵᱷᱟᱥᱟ ᱪᱤᱠᱟᱹᱧ ᱵᱩᱡᱷᱟᱹᱣ ᱦᱚᱪᱚ ᱠᱚᱣᱟ ᱟᱹᱰᱤ ᱪᱤᱱᱛᱟᱹᱜᱮᱧ ᱟᱹᱭᱠᱟᱹᱣᱮᱫ ᱛᱟᱦᱮᱸᱱᱟ ᱚᱱᱟ ᱠᱷᱟᱹᱛᱤᱨ ᱟᱞᱮ ᱥᱟᱶᱛᱮ ᱟᱨ ᱦᱚᱸ ᱡᱟᱦᱟᱭ ᱠᱚ ᱪᱟᱞᱟᱣ ᱟᱠᱟᱱ ᱛᱟᱦᱮᱸᱱᱟ ᱢᱤᱫᱴᱮᱱ ᱦᱚᱲ ᱦᱚᱦᱚ ᱠᱟᱛᱮᱧ ᱞᱟᱹᱭ ᱟᱫᱮᱭᱟ ᱡᱮ ᱱᱤᱭᱟᱹ ᱵᱷᱟᱥᱟ ᱡᱮᱱᱚ ᱩᱱᱠᱩᱭ ᱞᱟᱹᱭ ᱟᱠᱚ ᱟᱨ ᱚᱱᱟ ᱠᱷᱟᱹᱛᱤᱨ ᱤᱧ ᱚᱸᱰᱮᱱ ᱩᱱᱤᱧ ᱞᱟᱹᱭ ᱟᱫᱮᱭᱟ ᱟᱫᱚ ᱩᱱᱤ ᱫᱚ ᱚᱱᱟ ᱠᱚᱭ ᱞᱟᱹᱭ ᱟᱫ ᱠᱚᱣᱟ ᱡᱮ ᱟᱨ ᱚᱱᱟ ᱩᱱᱤᱭᱟᱜ ᱞᱟᱹᱭ ᱠᱚ ᱵᱩᱡᱷᱟᱹᱣ ᱠᱮᱫᱟ ᱤᱧᱟᱹᱜ ᱚᱱᱟ ᱨᱮᱭᱟᱜ ᱪᱮᱫ ᱚᱥᱩᱵᱤᱫᱷᱟ ᱛᱟᱦᱮᱸ ᱠᱟᱱᱟ ᱡᱚᱛᱚᱣᱟᱜ ᱤᱧ ᱞᱟᱹᱭ ᱟᱫ ᱠᱚᱣᱟ